ᱟᱞᱮ ᱱᱚᱶᱟ ᱥᱚᱦᱚᱨ ᱫᱚ ᱦᱩᱭᱩᱜ ᱠᱟᱱᱟ ᱵᱳᱞᱯᱩᱨ ᱟᱨ ᱱᱚᱶᱟ ᱵᱳᱞᱯᱩᱨ ᱥᱚᱦᱚᱨ ᱨᱮᱫᱚ ᱡᱚᱛᱚ ᱠᱷᱚᱱ ᱥᱟᱱᱛᱤᱱᱤᱠᱮᱛᱚᱱ ᱡᱟᱭᱜᱟᱜᱮ ᱟᱹᱰᱤ ᱡᱳᱨᱤᱧ ᱠᱩᱥᱤᱭᱟᱜᱼᱟ ᱪᱮᱫᱟᱜ ᱥᱮ ᱟᱵᱚᱨᱮᱱ ᱠᱚᱵᱤ ᱨᱚᱵᱤᱱᱫᱨᱚᱱᱟᱛᱷ ᱴᱷᱟᱠᱩᱨ ᱱᱚᱸᱰᱮ ᱜᱤᱫᱽᱨᱟᱹᱭ ᱯᱟᱲᱦᱟᱣ ᱞᱮᱫ ᱠᱚ ᱛᱟᱦᱮᱱ ᱟᱨ ᱩᱱᱤᱭᱟᱜ ᱡᱚᱛᱚ ᱨᱚᱠᱚᱢ ᱡᱤᱱᱤᱥ ᱚᱸᱰᱮ ᱢᱮᱱᱟᱜᱼᱟ ᱚᱱᱟᱠᱚ ᱡᱚᱛᱚ ᱜᱮᱢ ᱧᱮᱞ ᱫᱟᱲᱮᱭᱟᱜᱼᱟ ᱚᱱᱟᱛᱮ ᱤᱧ ᱫᱚ ᱵᱳᱞᱯᱩᱨ ᱥᱚᱦᱚᱨ ᱨᱮᱭᱟᱜ ᱥᱟᱱᱛᱤᱱᱤᱠᱮᱛᱚᱱ ᱡᱟᱭᱜᱟ ᱫᱚ ᱟᱹᱰᱤ ᱡᱳᱨᱜᱤᱧ ᱠᱩᱥᱤᱭᱟᱜᱼᱟ